ᱵᱷᱟᱨᱚᱛ ᱨᱮᱭᱟᱜ ᱢᱮᱛᱷᱚᱢᱮᱴᱤᱥᱤᱭᱟᱱ ᱤᱫᱤ ᱠᱟᱛᱮᱫ ᱯᱟᱲᱦᱟᱣ ᱟᱠᱟᱫᱟᱹᱧ ᱯᱟᱲᱦᱟᱣ ᱠᱟᱹᱫᱟᱹᱧ ᱥᱮ ᱯᱟᱲᱦᱟᱣ ᱵᱟᱲᱟᱭᱟᱹᱧ ᱠᱤᱪᱷᱩ ᱧᱤᱛᱩᱢ ᱩᱭᱦᱟᱹᱨ ᱮᱫᱟᱹᱧ ᱧᱤᱛᱩᱢ ᱦᱩᱭᱩᱜ ᱠᱟᱱᱟ ᱡᱚᱜᱚᱫᱤᱥ ᱪᱚᱱᱫᱽᱨᱚ ᱵᱚᱥᱩ ᱜᱮᱞᱤᱞᱤᱭᱳ ᱵᱤᱠᱠᱨᱚᱢ ᱥᱟᱨᱟ ᱵᱷᱟᱭ ᱥᱮᱞᱤᱢ ᱟᱹᱞᱤ ᱦᱚᱢᱤᱡᱤ ᱛᱷᱟᱵᱟ